ᱚᱲᱟᱜ ᱫᱩᱣᱟᱹᱨ ᱡᱮᱲᱮᱨ ᱯᱚᱭᱟᱹᱧ ᱡᱮ ᱠᱷᱩᱵᱽ ᱵᱷᱟᱞᱮ ᱧᱮᱞᱚᱜ ᱢᱟ ᱨᱚᱝ ᱠᱚ ᱞᱟᱜᱟᱣ ᱦᱩᱭᱩᱜᱼᱟ ᱟᱨ ᱡᱮᱲᱮᱨ ᱯᱚᱛᱟᱣ ᱠᱟᱛᱮᱫ ᱠᱷᱩᱵᱽ ᱵᱷᱟᱞᱮ ᱧᱮᱞᱚᱜᱼᱟ ᱟᱨ ᱨᱚᱝ ᱞᱟᱜᱟᱣ ᱠᱟᱛᱮᱫ ᱱᱟᱱᱟ ᱦᱩᱱᱟᱹᱨ ᱨᱚᱝ ᱞᱟᱜᱟᱣ ᱦᱩᱭᱩᱜᱼᱟ ᱟᱨᱟᱜᱟᱜ ᱯᱩᱬᱟᱜ ᱢᱟᱱᱮ ᱦᱮᱸᱫᱮᱭᱟᱜ ᱵᱞᱩ ᱥᱩᱵᱩᱡᱽ ᱛᱟᱯᱚᱨᱮ ᱚᱱᱟ ᱟᱨᱟᱜᱟᱜ ᱠᱚ ᱥᱩᱵᱩᱡᱟᱜ ᱠᱚ ᱥᱟᱥᱟᱝ ᱫᱟᱜᱟᱜ ᱠᱚ ᱚᱱᱟᱠᱚ ᱢᱟᱱᱮ ᱠᱟᱸᱛᱨᱮ ᱮᱢᱟ ᱞᱮᱠᱷᱟᱱ ᱠᱷᱩᱵᱽ ᱵᱷᱟᱜᱮ ᱧᱮᱞᱚᱜᱼᱟ ᱟᱨ ᱟᱠᱟᱥᱤ ᱢᱟᱱᱮ ᱱᱤᱞ ᱨᱚᱝᱠᱚ ᱢᱟᱱᱮ ᱚᱱᱟᱠᱚ ᱠᱷᱩᱵᱽ ᱵᱷᱟᱞᱮ ᱧᱮᱞᱚᱜᱼᱟ ᱚᱱᱟ ᱠᱚᱨᱮ ᱠᱟᱸᱛ ᱨᱮᱠᱚ ᱞᱟᱜᱟᱣᱟ ᱚᱲᱟᱜ ᱠᱷᱩᱵᱽ ᱵᱷᱟᱞᱮ ᱧᱮᱞᱚᱜᱼᱟ